ᱤᱧ ᱫᱚ ᱢᱤᱫᱴᱟᱱ ᱜᱤᱫᱽᱨᱟᱹ ᱡᱚᱛᱚᱱ ᱡᱟᱦᱟᱸ ᱞᱮᱠᱟ ᱦᱩᱭᱩᱜᱼᱟ ᱟᱫᱚ ᱱᱚᱝᱠᱟ ᱜᱤᱧ ᱞᱟᱹᱭᱟ ᱡᱮ ᱜᱤᱫᱽᱨᱟᱹ ᱡᱟᱱᱟᱢ ᱞᱟᱦᱟ ᱠᱷᱚᱱ ᱢᱮᱱ ᱫᱚ ᱟᱭᱳᱣᱟᱜ ᱦᱚᱲᱢᱚ ᱨᱮ ᱡᱚᱠᱷᱚᱱ ᱜᱤᱫᱽᱨᱟᱹᱭ ᱛᱟᱦᱮᱱᱟ ᱩᱱ ᱠᱷᱚᱱ ᱜᱮ ᱡᱚᱛᱚᱱ ᱦᱟᱛᱟᱲ ᱨᱮᱭᱟᱜ ᱞᱟᱹᱠᱛᱤ ᱢᱮᱱᱟᱜᱼᱟ ᱡᱟᱦᱟᱸ ᱫᱚ ᱮᱸᱜᱟᱛ ᱵᱷᱟᱹᱜᱤ ᱞᱮᱠᱟᱱ ᱡᱚᱢ ᱧᱩ ᱰᱟᱠᱴᱟᱨ ᱴᱷᱮᱱ ᱫᱮᱠᱷᱟᱣ ᱚᱡᱚᱱ ᱱᱚᱣᱟ ᱠᱩᱱ ᱨᱮᱭᱟᱜ ᱞᱟᱹᱠᱛᱤ ᱢᱮᱱᱟᱜᱼᱟ ᱛᱟᱨᱯᱚᱨ ᱡᱟᱱᱟᱢ ᱛᱟᱭᱚᱢ ᱜᱤᱫᱽᱨᱟᱹ ᱡᱟᱦᱟᱸ ᱞᱮᱠᱟ ᱡᱚᱛᱚᱱ ᱞᱟᱹᱠᱛᱤᱭᱟ ᱚᱱᱟ ᱫᱚ ᱢᱮᱱ ᱜᱟᱱᱚ ᱜᱱᱚᱜᱼᱟ ᱡᱮ ᱯᱳᱭᱞᱳ ᱡᱟᱱᱟᱢ ᱯᱚᱨ ᱜᱮ ᱮᱸᱜᱟᱛᱟᱜ ᱛᱳᱣᱟ ᱧᱩ ᱫᱚ ᱟᱹᱰᱤᱜᱮ ᱞᱟᱹᱠᱛᱤ ᱢᱮᱱᱟᱜᱼᱟ ᱤᱱᱟᱹ ᱯᱚᱨ ᱰᱟᱠᱴᱚᱨ ᱨᱩᱣᱟᱹ ᱦᱟᱹᱥᱩ ᱨᱮᱱᱟᱜ ᱦᱚᱸ ᱡᱚᱛᱚᱱ ᱫᱚᱦᱚ ᱞᱟᱹᱠᱛᱤ ᱠᱟᱱᱟ ᱛᱟᱨᱯᱚᱨ ᱛᱚᱨᱚᱞ ᱡᱟᱹᱛᱤᱭᱚ ᱡᱟᱦᱟᱸ ᱫᱚ ᱟᱹᱰᱤ ᱞᱚᱜᱚᱱ ᱦᱚᱠᱚᱢ ᱫᱟᱲᱮᱭᱟᱜ ᱯᱩᱥᱴᱤᱠᱚᱨ ᱠᱷᱟᱵᱟᱨ ᱠᱚ ᱡᱚᱢ ᱞᱟᱹᱠᱛᱤ ᱠᱟᱱᱟ ᱛᱟᱨᱯᱚᱨ ᱢᱮᱱ ᱜᱟᱱᱚᱜ ᱜᱟᱱᱚᱜᱼᱟ ᱥᱤᱡᱮᱱ ᱚᱱᱩᱡᱟᱭᱤ ᱡᱟᱦᱟᱸ ᱫᱚ ᱜᱤᱫᱽᱨᱟᱹ ᱦᱚᱨᱚᱜ ᱵᱟᱸᱫᱮ ᱰᱟᱹᱵᱽᱨᱟᱹ ᱯᱷᱟᱨᱪᱟᱣ ᱱᱚᱣᱟ ᱠᱚ ᱡᱚᱛᱚᱱ ᱮᱭᱟ ᱱᱚᱝᱠᱟ ᱠᱟᱛᱮ ᱜᱮ ᱜᱤᱫᱽᱨᱟᱹ ᱫᱚ ᱡᱚᱛᱚᱱ ᱦᱩᱭᱩᱜᱼᱟ